ᱦᱮᱞᱳ ᱤᱧ ᱡᱟᱦᱟᱸ ᱱᱤᱛᱚᱜ ᱤᱧ ᱢᱮᱱᱮᱫ ᱛᱟᱦᱮᱱᱟ ᱡᱮ ᱤᱧ ᱢᱮᱱᱮᱫᱟ ᱡᱮ ᱤᱧᱫᱚ ᱯᱷᱮᱥᱵᱩᱠ ᱨᱮ ᱢᱟᱱᱮ ᱯᱳᱥᱴ ᱠᱚ ᱟᱹᱰᱤᱧ ᱠᱩᱥᱤᱭᱟᱜᱼᱟ ᱛᱚ ᱚᱱᱟᱜᱮ ᱪᱮᱫ ᱠᱷᱟᱹᱛᱤᱨ ᱛᱮᱧ ᱠᱩᱥᱤᱭᱟᱜᱼᱟ ᱤᱧ ᱚᱱᱟ ᱵᱮᱥ ᱤᱧ ᱵᱩᱡᱷᱟᱹᱣᱟ ᱟᱹᱰᱤ ᱢᱚᱡᱽ ᱤᱧ ᱟᱹᱭᱠᱟᱹᱣᱟ ᱡᱮ ᱤᱧ ᱵᱮᱥ ᱜᱮᱧ ᱵᱩᱡᱷᱟᱹᱣᱟ ᱚᱱᱟ ᱠᱷᱟᱹᱛᱤᱨ ᱛᱮ ᱡᱮ ᱤᱧ ᱯᱳᱥᱴ ᱤᱧ ᱮᱢᱟ ᱠᱤᱢᱵᱟ ᱤᱧ ᱢᱟᱱᱮ ᱪᱷᱚᱵᱤᱧ ᱟᱲᱟᱜᱟ ᱛᱚ ᱟᱹᱰᱤᱜᱮᱧ ᱠᱩᱥᱤᱭᱟᱜᱼᱟ ᱤᱧᱫᱚ ᱯᱷᱮᱥᱵᱩᱠ ᱨᱮ ᱪᱷᱚᱵᱤ ᱟᱲᱟᱜ ᱫᱚ ᱚᱱᱟ ᱠᱷᱟᱹᱛᱤᱨ ᱛᱮ ᱤᱧ ᱫᱚᱧ ᱟᱲᱟᱜᱟ ᱡᱮ ᱵᱟᱦᱨᱮ ᱵᱟᱦᱨᱮ ᱦᱚᱲ ᱠᱚ ᱧᱮᱞᱟ ᱢᱟᱱᱮ ᱢᱟᱱᱮ ᱥᱮᱭᱨᱚᱠᱚᱢ ᱢᱚᱡᱽ ᱜᱮᱠᱚ ᱢᱮᱱᱟ ᱟᱫᱷᱚᱱ ᱦᱚᱲ ᱫᱚ ᱠᱤᱱᱛᱩ ᱡᱚᱛᱚ ᱦᱚᱲ ᱫᱚ ᱢᱚᱡᱽ ᱵᱟᱠᱚ ᱢᱮᱱᱟ ᱡᱚᱛᱚ ᱦᱚᱲ ᱫᱚ ᱢᱚᱡᱽ ᱜᱮᱠᱚ ᱢᱮᱱᱟ ᱛᱚ ᱤᱧ ᱡᱮᱴᱟ ᱤᱧᱟᱹᱜ ᱠᱩᱥᱤᱭᱟᱜᱼᱟ ᱛᱚ ᱚᱱᱟᱜᱤᱧ ᱤᱭᱟᱹᱭᱟ ᱟᱫᱚ ᱱᱤᱭᱟᱹᱜᱤᱧ ᱠᱩᱥᱤᱭᱟᱜ ᱠᱷᱟᱹᱛᱤᱨ ᱛᱮ ᱤᱧᱫᱚ ᱱᱤᱭᱟᱹᱜᱤᱧ ᱢᱟᱱᱮᱧ ᱟᱲᱟᱜ ᱵᱟᱲᱟᱭᱟ ᱛᱚ ᱚᱱᱟᱜᱮ ᱴᱷᱤᱠ ᱜᱮᱭᱟ